ᱦᱮᱸ ᱤᱧ ᱵᱷᱟᱨᱚᱛ ᱨᱮ ᱤᱛᱩᱱ ᱟᱥᱲᱟᱧ ᱯᱟᱲᱦᱟᱣ ᱠᱟᱱ ᱜᱮᱭᱟ ᱢᱤᱫᱵᱟᱨ ᱥᱟᱬᱮᱥᱤᱭᱟᱹ ᱠᱚᱣᱟᱜ ᱧᱩᱛᱩᱢ ᱦᱚᱧ ᱫᱤᱥᱟᱹ ᱫᱚᱦᱚᱭ ᱜᱮᱭᱟ ᱥᱟᱬᱮᱥᱤᱭᱟᱹ ᱠᱚᱣᱟᱜ ᱧᱩᱛᱩᱢ ᱫᱚ ᱦᱩᱭᱩᱜ ᱠᱟᱱᱟ ᱜᱮᱞᱤᱞᱤᱭᱳ ᱨᱮᱥᱴᱮᱥᱮᱱ ᱟᱨᱦᱚᱸ ᱮᱢᱟᱱ ᱛᱮᱱ ᱠᱚ ᱢᱮᱛᱷᱮᱢᱮᱴᱤᱥᱤᱭᱟᱱ ᱫᱚ ᱢᱤᱫᱴᱮᱱ ᱚᱝᱠᱚ ᱥᱮ ᱡᱳᱜᱽ ᱵᱤᱭᱳᱜᱽ ᱜᱩᱱ ᱵᱷᱟᱜᱽ ᱚᱱᱟ ᱫᱚ ᱤᱧᱟᱹᱜ ᱫᱚ ᱯᱷᱮᱵᱟᱨᱤᱴ ᱥᱟᱵᱽᱡᱮᱠᱴ ᱛᱟᱦᱮᱸ ᱠᱟᱱ ᱛᱤᱧᱟ ᱚᱱᱟ ᱫᱚ ᱤᱧ ᱫᱚ ᱟᱹᱰᱤ ᱡᱳᱨᱤᱧ ᱠᱩᱥᱤᱭᱟᱜ ᱠᱟᱱ ᱛᱟᱦᱮᱱᱟ ᱠᱟᱹᱴᱤᱡ ᱨᱮ ᱡᱚᱠᱷᱚᱱᱤᱧ ᱯᱟᱲᱦᱟᱜ ᱠᱟᱱ ᱛᱟᱦᱮᱱᱟ ᱡᱷᱟᱲᱮ ᱜᱤᱧ ᱠᱚᱨᱟᱣ ᱫᱟᱲᱮᱭᱟᱜ ᱠᱟᱱ ᱛᱟᱦᱮᱱᱟ ᱟᱥᱛᱮ ᱟᱥᱛᱮ ᱞᱟᱹᱴᱩ ᱞᱟᱹᱴᱩᱜ ᱠᱟᱱᱛᱮ ᱯᱟᱲᱦᱟᱣ ᱠᱞᱟᱥ ᱦᱚᱧ ᱞᱟᱹᱴᱩ ᱤᱫᱤᱭᱮᱫᱟ ᱞᱟᱹᱴᱩ ᱞᱟᱹᱴᱩᱛᱮ ᱟᱨ ᱩᱱᱟᱹᱜ ᱯᱟᱲᱦᱟᱣ ᱵᱟᱝ ᱦᱩᱭ ᱞᱮᱱᱟ ᱚᱱᱟ ᱯᱟᱲᱦᱟᱣ ᱠᱷᱚᱱ ᱵᱟᱹᱜᱤ ᱵᱟᱲᱟ ᱦᱩᱭᱱᱟ ᱯᱟᱲᱦᱟᱣ ᱫᱚ ᱠᱤᱪᱷᱩ ᱜᱟᱱ ᱠᱟᱹᱣᱰᱤ ᱚᱵᱷᱟᱵᱽ ᱥᱮ ᱵᱟᱦᱨᱮ ᱠᱟᱹᱢᱤ ᱪᱟᱞᱟᱣ ᱦᱩᱭ ᱞᱮᱱᱟ ᱤᱱᱟᱹ ᱯᱚᱨ ᱦᱚᱸ ᱜᱤᱫᱽᱨᱟᱹ ᱠᱚᱧ ᱧᱮᱞ ᱞᱮᱠᱚ ᱠᱷᱟᱱ ᱫᱤᱥᱟᱹ ᱦᱤᱡᱩᱜ ᱜᱮᱭᱟ ᱡᱮ ᱠᱟᱹᱴᱤᱡ ᱨᱮᱭᱟᱜ ᱚᱱᱟ ᱚᱝᱠᱚ ᱠᱚ ᱥᱮ ᱡᱳᱜᱽ ᱵᱤᱭᱳᱜᱽ ᱜᱩᱱ ᱵᱷᱟᱜᱽ ᱚᱱᱟ ᱠᱚᱧ ᱠᱚᱨᱟᱣ ᱵᱟᱲᱟᱭᱮᱫ ᱛᱟᱦᱮᱱᱟ ᱠᱤᱱᱛᱩ ᱢᱚᱱᱮᱨᱮᱫᱚ ᱢᱮᱫ ᱫᱟᱜ ᱡᱚᱨᱚᱜ ᱜᱮᱭᱟ ᱠᱤᱱᱛᱩ ᱪᱮᱫ ᱮᱢ ᱪᱤᱠᱟᱹ ᱫᱟᱲᱮᱭᱟᱜᱼᱟ ᱞᱟᱹᱭ ᱢᱮ